ᱱᱚᱞᱠᱩᱯ ᱫᱟᱜ ᱛᱮᱫᱚ ᱟᱵᱚᱣᱟᱜ ᱱᱚᱣᱟ ᱠᱟᱹᱢᱤᱦᱚᱨᱟ ᱨᱮ ᱦᱩᱭᱩᱜ ᱠᱟᱱᱟ ᱟᱵᱚᱣᱟᱜ ᱱᱚᱞᱠᱩᱯ ᱫᱟᱜ ᱫᱟᱜ ᱵᱚᱱ ᱧᱩᱭᱟ ᱤᱥᱤᱱ ᱵᱟᱥᱟᱝ ᱨᱮᱵᱚᱱ ᱞᱟᱜᱟᱣᱟ ᱱᱚᱞᱠᱩᱯ ᱫᱟᱜ ᱠᱤᱪᱨᱤᱪ ᱠᱷᱟᱹᱰᱣᱟᱹᱜ ᱵᱚᱱ ᱥᱟᱯᱷᱟᱭᱟ ᱛᱩᱯᱩᱱᱟᱵᱚᱱ ᱵᱟᱹᱴᱤ ᱛᱷᱟᱹᱨᱤ ᱵᱚᱱ ᱜᱟᱥᱟᱣᱟ ᱚᱲᱟᱜ ᱫᱩᱣᱟᱹᱨ ᱵᱚᱱ ᱪᱷᱚᱸᱪ ᱪᱷᱚᱲᱟᱭᱟ ᱪᱟᱥ ᱟᱵᱟᱫ ᱨᱮᱦᱚᱸ ᱠᱟᱹᱢᱤ ᱨᱮᱵᱚᱱ ᱞᱟᱜᱟᱣᱟ ᱱᱚᱞᱠᱩᱯ ᱫᱟᱜ ᱫᱚ ᱟᱹᱰᱤ ᱩᱛᱟᱹᱨ ᱠᱟᱹᱢᱤ ᱨᱮᱜᱮ ᱞᱟᱜᱟᱜ ᱠᱟᱱᱟ ᱟᱨ ᱟᱛᱳ ᱴᱚᱞᱟ ᱨᱮ ᱮᱜ ᱠᱩᱧ ᱫᱚ ᱢᱮᱱᱟᱜᱼᱟ ᱥᱮᱬᱟ ᱠᱩᱧ ᱜᱮ ᱚᱱᱟ ᱠᱩᱧ ᱠᱷᱚᱱ ᱦᱚᱸ ᱟᱛᱳ ᱨᱮᱱ ᱦᱚᱲ ᱡᱚᱛᱚ ᱦᱚᱲ ᱫᱟᱜ ᱠᱚ ᱨᱟᱠᱟᱵᱟ ᱛᱩᱯᱩᱱᱟ ᱠᱚ ᱛᱩᱯᱩᱱᱟᱠᱚ ᱜᱮᱸᱫᱟᱜ ᱠᱷᱟᱹᱰᱣᱟᱹᱜ ᱠᱚ ᱠᱚᱪᱞᱟᱣᱟ ᱟᱨ ᱵᱟᱹᱴᱤ ᱛᱷᱟᱹᱨᱤ ᱠᱚ ᱥᱟᱯᱷᱟᱭᱟᱠᱚ ᱚᱱᱟ ᱫᱟᱜ ᱛᱮᱜᱮ ᱰᱟᱝᱨᱤ ᱦᱚᱸ ᱨᱟᱠᱟᱵ ᱠᱟᱛᱮ ᱠᱚ ᱧᱩ ᱟᱠᱚᱣᱟ ᱠᱩᱧ ᱨᱮᱭᱟᱜ ᱫᱟᱜ ᱛᱮᱜᱮ ᱚᱱᱟ ᱠᱩᱧ ᱫᱟᱜ ᱫᱚ ᱟᱹᱰᱤ ᱩᱛᱟᱹᱨ ᱠᱟᱹᱢᱤᱨᱮ ᱞᱟᱜᱟᱜ ᱠᱟᱱᱟ ᱟᱫᱚ ᱚᱱᱟ ᱚᱱᱟ ᱠᱟᱹᱢᱤᱦᱚᱨᱟ ᱛᱮᱜᱮ ᱱᱤᱛᱚᱜ ᱵᱟᱧᱪᱟᱣ ᱢᱮᱱᱟᱜ ᱞᱮᱭᱟ ᱟᱞᱮ ᱟᱛᱳ ᱨᱮᱫᱚ